ᱤᱧᱟᱹᱜ ᱢᱤᱫᱴᱮᱱ ᱠᱷᱟᱥ ᱫᱚᱠᱷᱚᱛᱟ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱠᱟᱥᱴᱚᱢᱟᱨ ᱮᱥᱚᱥᱤᱭᱮᱴ ᱞᱟᱹᱜᱤᱫ ᱡᱟᱦᱟᱸ ᱫᱚᱠᱚ ᱢᱮᱛᱟᱜᱼᱟ ᱵᱤᱵᱷᱤᱱᱱᱚ ᱡᱟᱭᱜᱟᱨᱮ ᱥᱮ ᱡᱟᱦᱟᱱᱟᱜ ᱠᱟᱥᱴᱚᱢᱟᱨ ᱜᱮ ᱡᱟᱦᱟᱸ ᱡᱟᱦᱟᱱᱟᱜ ᱡᱤᱱᱤᱥᱮ ᱠᱤᱨᱤᱧ ᱠᱷᱟᱱ ᱢᱤᱫᱴᱮᱱ ᱫᱚᱠᱟᱱᱫᱟᱨ ᱪᱮᱫᱞᱮᱠᱟᱭ ᱦᱮᱱᱰᱮᱞᱮᱭᱟ ᱪᱮᱫ ᱞᱮᱠᱟᱭ ᱵᱩᱡᱷᱟᱹᱣᱟᱭᱟ ᱚᱱᱟᱠᱚ ᱵᱤᱥᱚᱭ ᱱᱤᱭᱮᱜᱮ ᱚᱱᱟ ᱵᱤᱥᱚᱭ ᱱᱤᱭᱮᱜᱮ ᱤᱧᱤᱧ ᱠᱷᱚᱡᱚᱜ ᱠᱟᱱᱟ ᱟᱨᱚ ᱢᱚᱪᱛᱮᱧ ᱠᱩᱨᱩᱢᱩᱴᱩᱭᱟ ᱡᱟᱛᱮ ᱯᱚᱨᱚ ᱵᱚᱨᱛᱤ ᱤᱧᱟᱹᱜ ᱠᱟᱹᱢᱤᱨᱮ ᱟᱹᱰᱤ ᱢᱚᱸᱡᱽ ᱠᱟᱡᱮ ᱞᱟᱜᱟᱠ ᱚᱱᱟ ᱡᱟᱦᱟᱸ ᱤᱧᱟᱹᱜ ᱠᱟᱥᱴᱚᱢᱟᱨ ᱜᱟᱭᱤᱴ ᱨᱮᱱᱟᱜ ᱫᱚᱠᱷᱚᱛᱟ ᱢᱮᱱᱟᱜ ᱛᱤᱧᱟᱹ ᱚᱱᱟᱫᱚ ᱠᱟᱡᱮ ᱞᱟᱜᱟᱣ ᱠᱟᱛᱮᱫ ᱢᱤᱫᱴᱮᱱ ᱵᱷᱟᱹᱜᱤ ᱡᱟᱭᱜᱟᱨᱮᱧ ᱪᱟᱞᱟᱣ ᱫᱟᱲᱮᱭᱟᱜ